ᱜᱤᱫᱽᱨᱟᱹ ᱠᱚ ᱠᱷᱮᱞᱚᱰ ᱨᱮ ᱥᱮ ᱠᱷᱮᱞ ᱨᱮ ᱵᱟᱹᱲᱛᱤ ᱴᱟᱭᱤᱢ ᱟᱹᱜᱩ ᱞᱟᱹᱜᱤᱫ ᱫᱚ ᱚᱞᱚᱜ ᱯᱟᱲᱦᱟᱣ ᱛᱟᱞᱟ ᱛᱮᱜᱮ ᱦᱳᱭ ᱫᱟᱲᱮᱭᱟᱜᱼᱟ ᱚᱞᱚᱜ ᱯᱟᱲᱦᱟᱜ ᱤᱥᱠᱩᱞ ᱠᱚᱞᱮᱡᱽ ᱤᱭᱩᱱᱤᱵᱷᱟᱨᱥᱤᱴᱤ ᱨᱮ ᱢᱤᱫᱴᱟᱝ ᱥᱤᱞᱮ ᱢᱟᱱᱮ ᱚᱱᱟ ᱠᱚᱢᱯᱟᱞᱥᱟᱨᱤ ᱢᱤᱫᱴᱟᱱᱝ ᱥᱟᱵᱡᱮᱠᱴ ᱞᱮᱠᱟ ᱛᱮᱜᱮ ᱫᱚᱦᱚ ᱞᱮᱠᱷᱟᱱ ᱟᱹᱰᱤᱜᱮ ᱱᱟᱯᱟᱭᱚᱜᱼᱟ ᱠᱷᱮᱞ ᱫᱚ ᱢᱤᱫᱴᱟᱝ ᱠᱚᱢᱯᱟᱞᱥᱟᱨᱤ ᱥᱟᱵᱡᱮᱠᱴ ᱛᱟᱞᱟ ᱛᱮᱜᱮ ᱡᱩᱫᱤ ᱦᱩᱭᱩᱜᱼᱟ ᱥᱮ ᱚᱱᱟ ᱛᱮᱜᱮ ᱢᱤᱫᱴᱟᱝ ᱜᱤᱫᱽᱨᱟᱹ ᱚᱞᱚᱜ ᱯᱟᱲᱦᱟᱜ ᱥᱟᱶ ᱥᱟᱶᱛᱮ ᱟᱭᱟᱜ ᱦᱚᱲᱢᱚ ᱡᱤᱣᱤ ᱢᱚᱱᱮ ᱡᱤᱣᱤ ᱱᱟᱯᱟᱭ ᱦᱚᱲᱢᱚ ᱢᱩᱴᱷᱟᱹᱱᱮ ᱛᱮᱭᱟᱨ ᱫᱟᱲᱮᱭᱟᱜᱼᱟ ᱦᱚᱲᱢᱚ ᱫᱟᱲᱮ ᱛᱮᱭᱟᱨ ᱫᱟᱲᱮᱭᱟᱜᱼᱟ ᱥᱮ ᱱᱟᱯᱟᱭ ᱫᱟᱲ ᱢᱟᱠᱟᱲ ᱮ ᱦᱩᱭ ᱫᱟᱲᱮᱭᱟᱜᱼᱟ ᱟᱭᱟᱜ ᱨᱳᱜᱽ ᱵᱤᱜᱷᱤᱱ ᱠᱷᱚᱱ ᱠᱷᱚᱡ ᱦᱚᱸᱭ ᱥᱟᱦᱟ ᱫᱟᱲᱮᱭᱟᱜᱼᱟᱭ ᱯᱟᱨᱟᱝᱜᱚᱛᱮ ᱧᱟᱢᱟ ᱨᱳᱜᱽ ᱠᱷᱚᱱ ᱵᱤᱜᱷᱤᱱ ᱠᱷᱚᱱ ᱥᱮ ᱨᱩᱣᱟᱹ ᱦᱟᱹᱥᱩ ᱠᱷᱚᱱ ᱡᱟᱦᱟᱱᱟᱜ ᱮᱴᱠᱮᱴᱚᱬᱮ ᱦᱚᱲᱢᱚ ᱨᱮ ᱵᱟᱝ ᱥᱤᱨᱡᱟᱹᱜᱼᱟ ᱢᱚᱱᱮ ᱡᱤᱣᱤ ᱦᱚᱸ ᱟᱹᱨᱩ ᱯᱷᱮᱨᱟᱣ ᱫᱟᱲᱮᱜᱼᱟ ᱱᱚᱰᱮᱜᱮ ᱩᱭᱦᱟᱹᱨ ᱵᱷᱟᱵᱽᱱᱟ ᱥᱮ ᱱᱚᱣᱟ ᱠᱚ ᱜᱤᱫᱽᱨᱟᱹ ᱠᱚ ᱞᱟᱹᱭᱟ ᱠᱚ ᱞᱟᱹᱠᱛᱤ ᱢᱮᱱᱟᱜ ᱠᱟᱫᱟ ᱟᱨ ᱚᱞ ᱯᱟᱲᱦᱟᱣ ᱨᱮ ᱱᱚᱣᱟ ᱠᱷᱮᱞᱳᱰ ᱥᱟᱵᱡᱮᱠᱴ ᱥᱮ ᱠᱷᱮᱞ ᱜᱮ ᱡᱟᱦᱟᱸ ᱫᱚ ᱯᱷᱤᱡᱤᱠᱮᱞ ᱮᱰᱩᱠᱮᱥᱚᱱ ᱞᱮᱠᱟᱛᱮ ᱦᱩᱭᱩᱜ ᱠᱟᱱᱟ ᱚᱱᱟᱜᱮ ᱠᱚᱢᱯᱟᱞᱥᱟᱨᱤ ᱡᱷᱚᱛᱚ ᱦᱚᱲᱟᱜ ᱜᱮ ᱛᱟᱦᱮᱸ ᱞᱮᱱᱠᱷᱟᱱ ᱟᱹᱰᱤᱜᱮ ᱱᱟᱯᱟᱭ ᱦᱩᱭ ᱠᱚᱜᱼᱟ ᱢᱮᱱᱛᱮᱧ ᱢᱚᱱᱮᱭᱟ ᱚᱱᱟ ᱞᱮᱠᱟᱛᱮ ᱜᱤᱫᱽᱨᱟᱹ ᱠᱚ ᱩᱫᱽᱜᱟᱹᱣ ᱦᱚᱸᱠᱚ ᱧᱟᱢᱟ ᱞᱟᱦᱟ ᱥᱮᱫ ᱥᱤᱨᱯᱟᱹ ᱥᱚᱨᱠᱟᱨ ᱠᱷᱚᱱ ᱥᱮ ᱡᱟᱦᱟᱸ ᱯᱟᱦᱴᱟ ᱠᱷᱚᱱᱜᱮ ᱜᱟᱶᱛᱟ ᱠᱷᱚᱱ ᱥᱤᱨᱯᱟᱹ ᱪᱟᱞ ᱟᱛᱮᱜ ᱥᱟᱨᱦᱟᱣ ᱠᱚ ᱞᱟᱹᱠᱛᱤ ᱠᱟᱱᱟ ᱵᱷᱟᱜᱮ ᱠᱚ ᱫᱟᱲᱮᱭᱟᱜ ᱠᱷᱟᱱ ᱠᱚᱢᱯᱤᱴᱤᱥᱮᱱ ᱠᱚ ᱦᱳᱭ ᱞᱟᱹᱠᱛᱤ ᱠᱟᱱᱟ ᱱᱚᱝᱠᱟ ᱛᱟᱞᱟ ᱛᱮᱜᱮ ᱩᱫᱽᱜᱟᱹᱣ ᱵᱚᱱ ᱮᱢ ᱫᱟᱲᱮ ᱠᱚᱣᱟ ᱜᱤᱫᱽᱨᱟᱹ ᱟᱨ ᱢᱚᱵᱟᱭᱤᱞ ᱜᱮᱢ ᱠᱷᱮᱱ ᱚᱪᱚᱜ ᱠᱟᱛᱮ ᱟᱵᱚᱱᱟᱜ ᱜᱚᱰᱟ ᱨᱮᱱᱟᱜ ᱜᱮᱢ ᱥᱮ ᱜᱚᱰᱟ ᱨᱮᱱᱟᱜ ᱡᱟᱦᱟᱸ ᱢᱟᱨᱮ ᱢᱟᱨᱮ ᱠᱷᱮᱞ ᱮᱱᱮᱡ ᱥᱮᱨᱮᱧ ᱠᱚ ᱢᱮᱱᱟᱜᱼᱟ ᱠᱷᱮᱞᱳᱰ ᱠᱚ ᱢᱮᱱᱟᱜᱼᱟ ᱠᱷᱮᱞ ᱠᱚ ᱢᱮᱱᱟᱜᱼᱟ ᱚᱱᱟ ᱠᱚ ᱪᱚᱨᱪᱟ ᱞᱟᱹᱠᱛᱤ ᱠᱟᱱᱟ ᱮᱸᱰᱮ ᱠᱷᱟᱱ ᱜᱟᱛᱮ ᱦᱚᱸᱠᱚ ᱧᱟᱢ ᱠᱚᱣᱟ ᱜᱟᱛᱮ ᱜᱟᱯᱟᱛᱮ ᱢᱚᱱᱮ ᱡᱤᱣᱤ ᱢᱤᱫ ᱥᱟᱶᱛᱮ ᱠᱷᱮᱞᱳᱰ ᱨᱮ ᱢᱟᱹᱱᱢᱤ ᱢᱟᱱᱚᱥᱤᱠᱚᱛᱟ ᱥᱮ ᱱᱟᱯᱟᱭ ᱢᱟᱱᱚᱥᱤᱠᱚᱛᱟ ᱛᱮᱭᱟᱨ ᱨᱟᱠᱟᱵ ᱛᱟᱠᱚᱣᱟ ᱱᱟᱯᱟᱭ ᱱᱟᱹᱜᱟᱹᱨᱤᱭᱟᱹ ᱠᱚ ᱛᱮᱭᱟᱨ ᱫᱟᱲᱮᱭᱟᱜᱼᱟ